ᱥᱟᱱᱛᱟᱲᱤ ᱯᱟᱹᱨᱥᱤ ᱛᱮ ᱨᱚᱲ ᱞᱟᱹᱜᱤᱫ ᱛᱮ ᱮᱴᱟᱜ ᱯᱟᱹᱨᱥᱤ ᱨᱮᱱ ᱦᱚᱸᱠᱚ ᱦᱟᱡᱩᱜᱚᱜ ᱠᱟᱱᱟ ᱟᱨᱠᱤ ᱨᱚᱲᱮᱫᱟ ᱡᱮᱞᱮᱠᱟ ᱟᱛᱳ ᱚᱲᱟᱜ ᱨᱮ ᱯᱟᱹᱭᱟᱹᱨᱮ ᱦᱮᱡ ᱮᱱᱟ ᱦᱳᱲᱳ ᱠᱤᱨᱤᱧᱟᱭ ᱮᱴᱟᱜ ᱡᱟᱹᱛ ᱨᱮᱱ ᱠᱟᱱᱟᱭ ᱮᱴᱟᱜ ᱯᱟᱹᱨᱥᱤ ᱨᱮᱱ ᱠᱟᱱᱟᱭ ᱮᱱᱛᱮ ᱨᱮᱦᱚᱸ ᱨᱚᱲ ᱞᱟᱹᱜᱤᱫᱚᱜ ᱠᱟᱱᱟ ᱟᱨᱮᱭ ᱨᱚᱲ ᱫᱟᱲᱮᱭᱟᱜ ᱠᱟᱱᱟ ᱟᱨ ᱠᱤᱨᱤᱧᱮ ᱦᱮᱡ ᱠᱟᱱᱟ ᱟᱨ ᱱᱮᱦᱚᱲ ᱥᱟᱱᱛᱟᱲᱤ ᱯᱟᱹᱨᱥᱤ ᱨᱮᱱᱮ ᱵᱩᱡᱷᱟᱹᱣ ᱦᱚᱪᱚᱭᱮᱫᱮ ᱠᱟᱱᱟ ᱟᱨ ᱟᱡ ᱡᱮ ᱠᱚ ᱢᱮᱛᱟᱭ ᱠᱟᱱᱟ ᱚᱱᱟ ᱦᱚᱸ ᱟᱡ ᱦᱚᱸᱭ ᱵᱩᱡᱷᱟᱹᱣᱮᱫ ᱜᱮᱭᱟ ᱟᱫᱚ ᱱᱚᱜᱼᱚᱸᱭ ᱱᱚᱝᱠᱟ ᱜᱮ ᱮᱴᱟᱜ ᱯᱟᱹᱨᱥᱤ ᱨᱮᱱ ᱟᱹᱰᱤᱜᱟᱱ ᱨᱚᱲ ᱞᱟᱹᱜᱤᱫ ᱠᱚ ᱡᱳᱨᱫᱟ ᱟᱨᱠᱚ ᱨᱚᱲ ᱞᱟᱹᱜᱤᱫᱚᱜ ᱠᱟᱱᱟ ᱟᱨ ᱨᱚᱲ ᱦᱚᱸᱠᱚ ᱨᱚᱲᱮᱫ ᱜᱮᱭᱟ ᱟᱨ ᱪᱮᱥᱴᱟ ᱨᱮᱜᱮ ᱦᱮᱱᱟᱜ ᱠᱚᱣᱟ ᱩᱱᱠᱩ ᱦᱚᱸ ᱟᱨ ᱟᱛᱳ ᱚᱲᱟᱜ ᱠᱚ ᱥᱩᱨᱼᱥᱩᱯᱩᱨ ᱛᱟᱦᱮᱸᱞᱮᱱ ᱠᱷᱟᱡ ᱮᱴᱟᱜ ᱯᱟᱹᱨᱥᱤ ᱥᱟᱶᱛᱮ ᱥᱟᱱᱛᱟᱲ ᱯᱟᱹᱨᱥᱤᱭᱟᱜ ᱪᱮᱫᱮᱫ ᱠᱟᱱ ᱜᱮᱭᱟ ᱟᱨ ᱠᱚ ᱪᱮᱥᱴᱟᱭ ᱫᱟᱠᱚ ᱪᱮᱫ ᱫᱟᱠᱚ ᱟᱨᱠᱚ ᱪᱚᱞᱟ ᱯᱷᱮᱨᱟᱜ ᱠᱟᱱᱟ ᱥᱟᱱᱟᱢ ᱠᱚᱜᱮ